ᱥᱟᱜᱟᱲ ᱜᱟᱹᱰᱤ ᱦᱩᱭᱮᱱᱟ ᱰᱩᱞᱩᱝ ᱜᱟᱹᱰᱤ ᱦᱩᱭᱮᱱᱟ ᱨᱮᱹᱞ ᱜᱟᱹᱰᱤ ᱦᱩᱭᱮᱱᱟ ᱟᱨ ᱴᱟᱢ ᱴᱟᱢ ᱜᱟᱹᱰᱤ ᱜᱷᱚᱲᱟ ᱜᱟᱹᱰᱤ ᱦᱚᱸ ᱦᱩᱭᱮᱱᱟ ᱚᱱᱟᱦᱚᱸ ᱢᱮᱱᱟᱜᱼᱟ ᱟᱨ ᱯᱷᱚᱴᱯᱚᱴᱤ ᱜᱟᱹᱰᱤ ᱦᱚᱸ ᱦᱩᱭᱮᱱᱟ